ᱟᱞᱮ ᱫᱚ ᱟᱛᱳᱼᱫᱤᱥᱚᱢ ᱨᱮ ᱡᱚᱜᱚ ᱠᱚᱦᱚᱸ ᱢᱮᱱᱟᱜ ᱠᱚᱣᱟ ᱟᱨ ᱱᱚᱛᱮ ᱟᱛᱳ ᱟᱛᱳ ᱨᱮᱦᱚᱸ ᱧᱩᱭᱟᱠᱚ ᱛᱟᱯᱟᱢ ᱟᱠᱚ ᱱᱮᱭᱟᱣᱚᱜ ᱟᱠᱚ ᱟᱛᱳᱼᱫᱤᱥᱚᱢ ᱱᱩᱱᱟᱹᱜ ᱠᱚ ᱨᱚᱯᱚᱲᱟ ᱛᱟᱯᱟᱢ ᱟᱠᱚ ᱱᱮᱭᱟᱣᱚᱜ ᱟᱠᱚ ᱡᱟᱦᱟᱱᱟᱜ ᱜᱮᱠᱚ ᱢᱮᱱᱟ ᱟᱨ ᱟᱛᱳᱼᱫᱤᱥᱚᱢ ᱨᱮ ᱵᱚᱸᱜᱟᱼᱵᱩᱨᱩ ᱴᱷᱮᱱ ᱦᱚᱸ ᱵᱟᱠᱚ ᱥᱩᱨᱩᱜᱼᱟ ᱡᱚᱜᱚ ᱦᱚᱦᱚ ᱠᱟᱱᱟᱭ ᱚᱱᱟᱦᱚᱸ ᱵᱟᱨᱼᱯᱮ ᱦᱚᱲ ᱜᱮᱠᱚ ᱥᱮᱴᱮᱨᱚᱜᱼᱟ ᱟᱨ ᱱᱚᱛᱮ ᱠᱚ ᱨᱚᱯᱚᱲᱟ ᱛᱟᱯᱟᱢ ᱟᱠᱚ ᱟᱠᱚ ᱵᱚᱸᱜᱟ ᱵᱚᱸᱜᱟᱼᱵᱩᱨᱩ ᱨᱮ ᱵᱚᱸᱜᱟᱼᱵᱩᱨᱩᱭᱟᱞᱮ ᱚᱸᱰᱮ ᱦᱚᱸᱠᱚ ᱥᱮᱴᱮᱨᱚᱜᱼᱟ ᱩᱱᱫᱚ ᱧᱩᱭᱟᱠᱚ ᱟᱨᱦᱚᱸ ᱟᱠᱚ ᱛᱟᱭᱱᱚᱢ ᱛᱮ ᱛᱟᱯᱟᱢ ᱟᱠᱚ ᱢᱟᱨᱯᱤᱴ ᱟᱠᱚ ᱟᱹᱰᱤ ᱥᱮᱫᱟᱭ ᱦᱚᱲ ᱡᱟᱦᱟᱸ ᱞᱮᱠᱟ ᱵᱚᱱ ᱛᱟᱦᱮᱸ ᱞᱮᱱᱟ ᱚᱱᱟ

ᱫᱚ ᱱᱤᱛᱳᱜ ᱫᱚ ᱵᱟᱹᱱᱩᱜᱼᱟ